ᱜᱤᱫᱽᱨᱟᱹ ᱩᱢᱟᱹᱨ ᱨᱮᱫᱚ ᱤᱧ ᱟᱞᱮ ᱠᱚ ᱜᱤᱫᱽᱨᱟᱹ ᱡᱟᱦᱟᱸ ᱜᱤᱫᱽᱨᱟᱹ ᱠᱚᱠᱚ ᱛᱟᱦᱮᱸ ᱠᱟᱱᱟ ᱩᱱᱠᱩ ᱡᱚᱛᱚᱠᱷᱚᱡ ᱢᱟᱲᱟᱝ ᱨᱮᱫᱚ ᱜᱟᱛᱮ ᱟᱹᱰᱤ ᱠᱟᱡᱟᱠ ᱞᱮ ᱡᱳᱨᱮᱫ ᱠᱟᱱ ᱛᱟᱦᱮᱱᱟ ᱩᱱ ᱡᱚᱠᱷᱚᱡ ᱫᱚ ᱜᱟᱛᱮ ᱜᱩᱞᱤ ᱞᱮ ᱜᱟᱛᱮ ᱠᱟᱱ ᱛᱟᱦᱮᱱᱟ ᱜᱩᱞᱤ ᱜᱟᱛᱮ ᱜᱟᱛᱮ ᱫᱟᱬᱟᱱᱞᱮ ᱪᱟᱞᱟᱜ ᱠᱟᱱ ᱛᱟᱦᱮᱱᱟ ᱫᱟᱬᱟᱱ ᱞᱮ ᱪᱟᱞᱟᱜ ᱠᱟᱱ ᱛᱟᱦᱮᱱᱟ ᱚᱠᱟᱛᱮ ᱫᱟᱬᱟᱱ ᱞᱮ ᱪᱟᱞᱟᱜ ᱠᱟᱱ ᱛᱟᱦᱮᱱᱟ ᱜᱩᱰᱩ ᱜᱚᱡ ᱟᱞᱮ ᱠᱷᱚᱡ ᱛᱷᱚᱲᱟ ᱥᱩᱨ ᱧᱚᱜ ᱜᱮᱭᱟ ᱵᱟᱹᱭᱦᱟᱹᱲ ᱪᱟᱞᱟᱣ ᱱᱟᱞᱮ ᱫᱟᱬᱟᱱ ᱚᱱᱠᱟ ᱯᱟᱸᱪ ᱪᱷᱚ ᱡᱚᱱ ᱢᱤᱞᱮ ᱪᱟᱞᱟᱣᱱᱟ ᱜᱤᱫᱽᱨᱟᱹ ᱟᱢᱚᱞ ᱨᱮ ᱤᱧᱫᱚ ᱠᱩᱰᱤᱧ ᱜᱚᱜ ᱠᱟᱜᱼᱟ ᱟᱨᱚ ᱢᱚᱬᱮ ᱦᱚᱲᱟᱜ ᱟᱠᱚ ᱩᱱᱠᱩ ᱫᱚ ᱟᱜ ᱠᱚ ᱥᱟᱵ ᱠᱟᱜᱼᱟ ᱚᱠᱚᱭ ᱵᱟᱴᱳᱞ ᱥᱟᱵ ᱠᱟᱜᱼᱟ ᱡᱚᱛᱚ ᱦᱚᱲ ᱜᱤᱫᱽᱨᱟᱹ ᱢᱤᱫ ᱥᱟᱛᱮᱜ ᱟᱹᱰᱤ ᱨᱟᱹᱥᱠᱟᱹ ᱟᱱᱟᱜ ᱥᱤᱠᱟᱹᱨᱤᱭᱟᱹ ᱥᱮᱸᱫᱽᱨᱟ ᱞᱮᱠᱟᱱ ᱥᱮᱛᱟ ᱦᱚᱸᱠᱚ ᱛᱟᱦᱮᱱ ᱛᱟᱞᱮᱭᱟ ᱩᱱᱠᱩ ᱠᱚᱦᱚᱸ ᱥᱚᱸᱜᱮᱞᱮ ᱤᱫᱤ ᱠᱚᱣᱟ ᱩᱱ ᱡᱚᱠᱷᱚᱡ ᱟᱞᱮ ᱥᱮᱛᱟᱭ ᱛᱟᱦᱮᱸ ᱠᱟᱱᱟ ᱟᱹᱰᱤ ᱥᱤᱠᱟᱹᱨᱤᱭᱟᱹ ᱥᱮᱛᱟ ᱥᱮᱛᱟᱭ ᱛᱟᱦᱮᱸ ᱠᱟᱱᱟ ᱟᱨ ᱫᱟᱬᱟ ᱫᱟᱬᱟᱛᱮ ᱯᱤᱱᱰᱟᱹᱨᱮ ᱚᱱᱠᱟ ᱠᱟᱛᱮᱜ ᱜᱮ ᱟᱭᱢᱟ ᱜᱩᱰᱩᱞᱮ ᱜᱚᱡ ᱟᱹᱜᱩ ᱠᱚᱣᱟ ᱟᱹᱜᱩ ᱠᱟᱛᱮᱜ ᱡᱤᱞ ᱠᱚ ᱚᱱᱠᱟ ᱤᱭᱟᱹ ᱵᱟᱲᱟ ᱠᱟᱛᱮ ᱦᱟᱹᱴᱤᱧ ᱠᱟᱛᱮ ᱟᱵᱟᱨ ᱫᱚᱥᱟᱨ ᱦᱤᱞᱳᱜ ᱥᱮᱛᱟᱜ ᱮᱱᱟ ᱜᱤᱫᱽᱨᱟᱹ ᱩᱢᱟᱹᱨ ᱨᱮᱫᱚ ᱟᱨ ᱩᱱᱟᱹ ᱥᱚᱢᱚᱭ ᱫᱚ ᱪᱮᱫ ᱩᱱ ᱥᱚᱢᱚᱭ ᱫᱚ ᱫᱟᱬᱟᱱ ᱥᱚᱢᱚᱭ ᱜᱮ ᱛᱟᱦᱮᱸ ᱠᱟᱱ ᱛᱟᱞᱮᱭᱟ ᱟᱨ ᱫᱟᱬᱟᱱ ᱡᱚᱠᱷᱚᱡ ᱜᱚᱡ ᱠᱚᱦᱚᱸ ᱞᱮ ᱫᱟᱬᱟᱱ ᱠᱟᱱ ᱛᱟᱦᱮᱱᱟ ᱟᱭᱢᱟ ᱜᱷᱚᱴᱚᱱᱟ ᱜᱷᱚᱴᱚᱱᱟ ᱦᱩᱭ ᱫᱟᱲᱮᱭᱟᱜᱼᱟ ᱚᱠᱟᱫᱚ ᱪᱚᱴ ᱠᱷᱚᱡ ᱢᱟᱜ ᱫᱟᱨᱮ ᱨᱮ ᱫᱮᱡᱚᱜ ᱞᱮᱠᱷᱟᱱ ᱚᱸᱰᱮ ᱠᱷᱚᱡ ᱦᱚᱸ ᱧᱩᱨᱦᱟᱹᱜ ᱠᱟᱱ ᱛᱟᱦᱮᱱᱟᱞᱮ ᱟᱹᱰᱤ ᱞᱟᱸᱫᱟ ᱞᱮᱠᱟ ᱠᱮᱥ ᱦᱚᱸ ᱟᱨᱦᱚᱸ ᱠᱮᱥᱮ ᱠᱟᱱ ᱜᱮᱭᱟ ᱡᱟᱦᱟᱸ ᱫᱚ ᱧᱩᱨᱦᱟᱹ ᱧᱩᱨᱦᱟᱹ ᱠᱟᱛᱮ ᱟᱵᱟᱨ ᱵᱟᱱᱚᱨ ᱞᱮᱠᱟᱜᱮ ᱛᱤᱨᱮ ᱥᱟᱵ ᱴᱨᱟᱭ ᱠᱟᱛᱮ ᱴᱟᱨᱦᱟᱜ ᱠᱟᱱ ᱛᱟᱦᱮᱸ ᱱᱟᱞᱮ ᱢᱟᱱᱮ ᱟᱭᱢᱟ ᱨᱚᱠᱚᱢ ᱡᱤᱱᱤᱥ ᱯᱷᱮᱥ ᱦᱩᱭ ᱠᱟᱱᱟ ᱜᱤᱫᱽᱨᱟᱹ ᱟᱢᱚᱞ ᱨᱮ ᱫᱟᱬᱟ ᱨᱮ ᱢᱤᱫ ᱡᱟᱭᱜᱟ ᱫᱚ ᱵᱟᱝ ᱦᱮᱸ ᱡᱟᱭᱜᱟᱢ ᱯᱨᱟᱭ ᱥᱮᱛᱟᱜ ᱨᱮ ᱱᱚᱝᱠᱟ ᱫᱟᱠᱟ ᱡᱚᱢ ᱵᱟᱲᱟ ᱠᱟᱛᱮ ᱩᱰᱩᱠᱱᱟ ᱮᱠᱫᱚᱢ ᱢᱤᱫ ᱩᱰᱩᱠ ᱨᱮ ᱮᱠᱫᱚᱢ ᱦᱟᱱᱛᱮ ᱟᱨᱦᱚᱸ ᱟᱹᱭᱩᱵ ᱵᱟᱡᱮ ᱫᱷᱟᱹᱵᱤᱡ ᱞᱮ ᱦᱤᱡᱩᱜ ᱠᱟᱱ ᱛᱟᱦᱮᱱᱟ ᱱᱚᱣᱟ ᱵᱟᱫᱽ ᱠᱟᱛᱮᱜ ᱦᱚᱸ ᱟᱨᱦᱚᱸ ᱞᱮ ᱫᱟᱬᱟᱱ ᱠᱟᱱ ᱛᱟᱟᱦᱮᱱᱟ ᱚᱠᱟ ᱠᱚᱨᱮᱜ ᱵᱟᱡᱟᱨ ᱦᱩᱭᱩᱜᱼᱟ ᱟᱞᱮ ᱜᱤᱫᱽᱨᱟᱹ ᱜᱤᱫᱽᱨᱟᱹ ᱟᱹᱜᱩ ᱞᱮ ᱪᱟᱞᱟᱜᱼᱟ ᱟᱞᱮ ᱵᱟᱡᱟᱨ ᱚᱱᱟ ᱡᱚᱠᱷᱚᱱ ᱨᱮ ᱴᱟᱠᱟ ᱯᱚᱭᱥᱟ ᱟᱹᱰᱤ ᱥᱚᱠ ᱛᱟᱦᱮᱸ ᱠᱟᱱᱟ ᱛᱟᱲᱟᱢ ᱛᱮᱜᱮ ᱪᱟᱞᱟᱜ ᱦᱩᱭᱩᱜ ᱠᱟᱱ ᱛᱟᱦᱮᱱᱟ ᱥᱩᱨ ᱠᱚᱨᱮᱱᱟᱜ ᱵᱟᱡᱟᱨ ᱛᱮ ᱪᱟᱞᱟᱜ ᱠᱟᱱ ᱛᱟᱦᱮᱱᱟᱞᱮ ᱢᱤᱫ ᱥᱟᱛᱮᱜ ᱟᱨ ᱞᱮ ᱪᱟᱞᱟᱜ ᱠᱟᱱ ᱛᱟᱦᱮᱱᱟ ᱜᱟᱰᱟ ᱰᱟᱹᱵᱽᱨᱟᱹᱜ ᱟᱞᱮ ᱠᱷᱚᱡ ᱥᱩᱨ ᱧᱚᱜ ᱜᱮᱭᱟ ᱟᱰᱟ ᱰᱟᱹᱵᱽᱨᱟᱹᱜ ᱞᱮ ᱪᱟᱞᱟᱜ ᱠᱟᱱ ᱛᱟᱦᱮᱱᱟ ᱚᱸᱰᱮ ᱜᱟᱰᱟ ᱰᱟᱹᱵᱽᱨᱟᱹᱜ ᱢᱤᱫ ᱥᱟᱛᱮᱜ ᱞᱮ ᱪᱟᱞᱟᱜᱼᱟ ᱚᱸᱰᱮ ᱠᱷᱚᱡᱞᱮ ᱡᱷᱤᱱᱩᱠ ᱞᱮ ᱚᱣᱟᱨ ᱟᱹᱜᱩ ᱠᱚᱣᱟ ᱡᱷᱤᱱᱩᱠ ᱟᱹᱜᱩ ᱠᱟᱛᱮᱜ ᱚᱲᱟᱜ ᱚᱲᱟᱜ ᱨᱮ ᱦᱮᱡ ᱠᱟᱛᱮᱜ ᱠᱚ ᱡᱚᱢ ᱧᱩ ᱠᱚᱜᱼᱟ ᱤᱥᱤᱱ ᱵᱟᱥᱟᱝ ᱠᱟᱛᱮᱜ ᱟᱨ ᱟᱭᱢᱟ ᱠᱤᱪᱷᱩ ᱫᱟᱬᱟᱱ ᱡᱟᱭᱜᱟᱞᱮ ᱫᱟᱬᱟ ᱠᱟᱜ ᱜᱮᱭᱟ